ᱦᱟᱠᱳ ᱥᱟᱵ ᱵᱟᱵᱚᱫ ᱛᱮ ᱤᱧ ᱱᱚᱶᱟ ᱫᱟᱜ ᱡᱟᱹᱯᱩᱫ ᱨᱮ ᱟᱭᱢᱟ ᱜᱟᱱ ᱦᱟᱠᱳᱧ ᱥᱟᱵ ᱫᱚᱦᱚ ᱞᱮᱫ ᱠᱚᱣᱟ ᱪᱮᱫᱟᱜ ᱥᱮ ᱯᱩᱴᱷᱤ ᱰᱟᱹᱲᱠᱟᱹ ᱤᱧᱟᱹᱜ ᱪᱚᱲᱜᱚᱡ ᱜᱟᱹᱲᱟᱹᱭ ᱮᱢᱟᱱ ᱦᱟᱠᱳ ᱫᱚ ᱚᱠᱟᱨᱤᱧ ᱟᱠᱷᱨᱤᱧ ᱠᱚᱣᱟ ᱱᱤᱭᱟᱹ ᱞᱟᱹᱜᱤᱫ ᱛᱮ ᱤᱧᱟᱜ ᱮᱸᱴᱠᱮᱴᱚᱬᱮ ᱛᱟᱦᱮᱱ ᱠᱟᱱ ᱛᱟᱦᱮᱸᱫᱼᱟ ᱟᱨ ᱡᱟᱦᱟᱸ ᱵᱟᱵᱚᱫᱽ ᱛᱮ ᱪᱤᱱᱛᱟᱹ ᱛᱟᱦᱮᱸ ᱠᱟᱱ ᱛᱤᱧᱟᱹ ᱱᱩᱠᱩ ᱦᱟᱠᱳ ᱯᱩᱴᱷᱤ ᱰᱟᱹᱲᱠᱟᱹ ᱫᱚᱠᱚ ᱥᱮᱭᱟᱜᱼᱟ ᱥᱮᱠᱚ ᱵᱟᱹᱲᱤᱡᱚᱜᱼᱟ ᱟᱨ ᱵᱷᱟᱜᱮ ᱦᱟᱠᱳ ᱠᱚᱫᱚ ᱪᱚᱰᱜᱚᱡ ᱜᱟᱹᱲᱟᱹᱭ ᱩᱱᱠᱩ ᱫᱚᱵᱚᱱ ᱡᱤᱭᱟᱹᱣ ᱫᱚᱦᱚ ᱠᱟᱠᱚᱣᱟ ᱟᱞᱮ ᱥᱩᱢᱩᱝ ᱠᱷᱚᱱ ᱫᱚ ᱱᱮᱥᱫᱚ ᱟᱹᱰᱤ ᱡᱟᱹᱥᱛᱤ ᱠᱟᱭᱛᱮ ᱵᱚᱫᱚᱞ ᱟᱠᱟᱱᱟ